ᱨᱮᱰᱤᱭᱳ ᱪᱮᱱᱮᱞ ᱨᱮ ᱠᱷᱚᱵᱚᱨ ᱟᱸᱡᱚᱢ ᱥᱮ ᱠᱷᱚᱵᱚᱨ ᱵᱟᱰᱟᱭ ᱢᱟᱱᱮ ᱡᱚᱛᱚ ᱠᱷᱚᱡ ᱥᱟᱹᱨᱤ ᱠᱟᱛᱷᱟ ᱠᱚ ᱞᱟᱹᱭᱟ ᱨᱮᱰᱤᱭᱳ ᱨᱮ ᱥᱮ ᱡᱚᱛᱚ ᱠᱷᱚᱡ ᱵᱟᱥᱛᱚᱵ ᱠᱟᱛᱷᱟ ᱛᱩᱞᱟᱹᱣ ᱫᱷᱚᱨᱟᱣ ᱠᱟᱛᱮᱫ ᱜᱮᱠᱚ ᱞᱟᱹᱭᱟ ᱥᱮ ᱨᱮᱰᱤᱭᱳ ᱨᱮ ᱟᱨ ᱟᱸᱡᱚᱢ ᱞᱮᱠᱷᱟᱱ ᱟᱹᱰᱤ ᱢᱚᱡᱽ ᱦᱩᱭᱩᱜᱼᱟ ᱥᱮ ᱟᱢ ᱢᱟᱱᱮ ᱚᱠᱟ ᱡᱟᱭᱜᱟ ᱨᱮ ᱵᱟᱢ ᱪᱟᱞᱟᱣ ᱠᱟᱱᱟ ᱥᱮ ᱚᱠᱟ ᱡᱟᱭᱜᱟ ᱵᱟᱢ ᱧᱮᱞ ᱟᱠᱟᱫᱟ ᱚᱱᱟ ᱡᱟᱭᱜᱟ ᱨᱮᱱᱟᱜ ᱠᱟᱛᱷᱟ ᱠᱚ ᱞᱟᱹᱭᱟᱢᱟ ᱠᱟᱛᱷᱟᱢ ᱟᱸᱡᱚᱢᱟ ᱞᱟᱹᱭᱟᱢᱟ ᱠᱚ ᱵᱩᱡᱷᱟᱹᱣᱟᱢ ᱟᱨ ᱛᱟᱨ ᱢᱚᱫᱽᱫᱷᱮᱣᱳ ᱡᱮᱴᱟ ᱴᱤᱵᱤ ᱱᱤᱛᱳᱜ ᱫᱚ ᱤᱫᱟᱱᱤᱝ ᱨᱮ ᱡᱚᱠᱷᱚᱱ ᱴᱤᱵᱤ ᱦᱮᱡᱱᱟ ᱴᱤᱵᱤ ᱪᱟᱞᱟᱜ ᱠᱟᱱᱟ ᱛᱚ ᱛᱟᱨ ᱢᱚᱫᱽᱫᱷᱮ ᱨᱮ ᱵᱷᱟᱞᱚ ᱵᱷᱟᱞᱚ ᱠᱷᱚᱵᱚᱨ ᱧᱮᱞᱚᱜ ᱠᱟᱱᱟ ᱥᱮ ᱵᱟᱰᱟᱭᱚᱜ ᱠᱟᱱᱟ ᱡᱮ ᱫᱤᱥᱚᱢ ᱨᱮ ᱪᱮᱫ ᱜᱷᱚᱴᱚᱱᱟ ᱜᱷᱚᱪᱟᱣᱚᱜ ᱠᱟᱱᱟ ᱚᱱᱟ ᱚᱠᱟ ᱨᱮ ᱪᱮᱫ ᱦᱩᱭᱩᱜ ᱠᱟᱱᱟ ᱚᱠᱟᱨᱮ ᱪᱮᱫ ᱵᱟᱝ ᱦᱩᱭᱩᱜ ᱠᱟᱱᱟ ᱛᱟᱨ ᱢᱚᱫᱽᱫᱷᱮ ᱡᱚᱛᱚ ᱠᱷᱚᱱ ᱢᱚᱡᱽ ᱦᱩᱭᱩᱜ ᱠᱟᱱᱟ ᱪᱮᱱᱮᱞ ᱨᱮᱱᱟᱜ ᱱᱟᱢᱵᱟᱨ ᱦᱩᱭᱩᱜ ᱠᱟᱱᱟ ᱤᱧᱟᱹᱜ ᱠᱩᱥᱤᱭᱟᱜ ᱪᱮᱱᱮᱞ ᱱᱟᱢᱵᱟᱨ ᱦᱩᱭᱩᱜ ᱠᱟᱱᱟ ᱮᱵᱤᱯᱤ ᱟᱱᱚᱱᱫᱚ ᱪᱮᱱᱮᱞ ᱡᱚᱛᱚ ᱠᱷᱚᱡ ᱢᱚᱡᱽ ᱵᱟᱥᱛᱚᱵ ᱨᱮᱱᱟᱜ ᱥᱟᱹᱨᱤᱱᱟᱜ ᱠᱟᱛᱷᱟ ᱠᱚ ᱛᱩᱞᱟᱣ ᱫᱷᱚᱨᱟᱣ ᱠᱨᱟᱛᱮᱫ ᱠᱚ ᱞᱟᱹᱭᱟ ᱚᱸᱰᱮ ᱪᱮᱫᱟᱜ ᱥᱮ ᱥᱟᱺᱜᱤᱧ ᱥᱟᱺᱜᱤᱧ ᱡᱟᱭᱜᱟ ᱨᱮ ᱚᱠᱟ ᱨᱮ ᱠᱷᱩᱱ ᱦᱩᱭᱩᱜᱼᱟ ᱚᱠᱟ ᱨᱮ ᱵᱟᱝ ᱦᱩᱭᱩᱜᱼᱟ ᱚᱠᱟ ᱨᱮ ᱢᱚᱡᱽ ᱦᱩᱭᱩᱜᱼᱟ ᱚᱠᱟ ᱨᱮ ᱵᱟᱹᱲᱤᱡᱽ ᱦᱩᱭᱩᱜᱼᱟ ᱠᱟᱨᱚᱱ ᱡᱚᱛᱚ ᱠᱟᱛᱷᱟ ᱚᱸᱰᱮ ᱠᱚ ᱥᱮᱭᱟᱨᱟ ᱥᱮᱠᱩ ᱞᱟᱹᱭᱟ ᱟᱨ ᱢᱚᱡᱽ ᱠᱷᱚᱵᱚᱨ ᱞᱤᱭᱮ ᱛᱮᱠᱚ ᱚᱸᱰᱮ ᱠᱚ ᱛᱩᱞᱟᱹᱣ ᱫᱷᱚᱨᱟᱣᱟᱣᱟ ᱵᱟᱥᱛᱚᱵ ᱠᱟᱛᱷᱟ ᱨᱳᱱᱳ ᱫᱤᱱ ᱯᱷᱮᱠ ᱠᱟᱛᱷᱟ ᱵᱟᱠᱚ ᱞᱟᱹᱭ ᱵᱟᱲᱟᱭᱟ ᱟᱨ ᱚᱱᱟ ᱜᱮ ᱡᱚᱛᱚ ᱠᱷᱚᱡ ᱢᱚᱡᱟᱜ ᱠᱟᱱᱟ